ᱤᱧᱟ ᱜ ᱩᱫᱽᱜᱟᱹᱣ ᱞᱮᱠᱟᱛᱮ ᱵᱮᱣᱦᱟᱨ ᱠᱤᱪᱷᱩ ᱚᱱᱞᱟᱭᱤᱱ ᱥᱟᱭᱤᱰ ᱫᱚ ᱦᱩᱭᱩᱜ ᱠᱟᱱᱟ ᱤᱱᱥᱴᱟᱜᱨᱟᱢ ᱱᱚᱣᱟ ᱤᱱᱥᱴᱟᱜᱨᱟᱢ ᱨᱮ ᱵᱷᱤᱰᱤᱭᱳ ᱮᱞᱵᱟᱢ ᱦᱚᱸ ᱠᱚᱨᱟᱣ ᱜᱟᱱᱚᱜᱼᱟ ᱥᱮ ᱚᱞᱯᱚ ᱥᱚᱞᱯᱚ ᱴᱟᱠᱟ ᱦᱚᱸ ᱠᱟᱢᱟᱣ ᱜᱟᱱᱚᱜᱼᱟ ᱯᱷᱮᱥᱵᱩᱠ ᱯᱷᱮᱥᱵᱩᱠ ᱫᱚ ᱦᱩᱭᱩᱜ ᱠᱟᱱᱟ ᱡᱮ ᱯᱷᱮᱥᱵᱩᱠ ᱛᱮ ᱪᱷᱚᱵᱤ ᱦᱚᱸ ᱠᱩᱞ ᱜᱟᱱᱚᱜᱼᱟ ᱥᱮ ᱪᱷᱚᱵᱤ ᱦᱚᱸ ᱦᱤᱡᱩᱜᱼᱟ ᱵᱚᱲᱚ ᱤᱥᱠᱨᱤᱱ ᱴᱟᱪ ᱨᱮ ᱫᱤᱭᱮ ᱵᱷᱤᱰᱤᱭᱳ ᱠᱚᱞ ᱦᱚᱸ ᱜᱟᱱᱚᱜᱼᱟ ᱪᱷᱚᱵᱤ ᱦᱚᱸ ᱧᱮᱞ ᱧᱟᱢ ᱛᱟᱭᱟ ᱥᱮ ᱦᱚᱲ ᱥᱟᱞᱟᱜ ᱡᱟᱦᱟᱸᱭ ᱦᱚᱲᱟᱜ ᱪᱷᱚᱵᱤᱢ ᱧᱮᱞ ᱧᱟᱢᱮᱫ ᱛᱟᱭᱟ ᱩᱱᱤ ᱥᱟᱞᱟᱜ ᱦᱚᱢ ᱛᱷᱩᱛᱤ ᱜᱟᱞᱢᱟᱨᱟᱣ ᱫᱟᱲᱮᱭᱟᱜᱼᱟ